ᱪᱤᱛᱟᱹᱨ ᱥᱮ ᱯᱷᱳᱴᱳ ᱵᱮᱱᱟᱣ ᱚᱠᱛᱚ ᱫᱚ ᱯᱮᱱᱥᱤᱞ ᱨᱚᱵᱟᱨ ᱠᱷᱟᱛᱟ ᱨᱚᱝ ᱮᱢᱟᱱ ᱠᱚ ᱵᱮᱵᱚᱦᱟᱨᱚᱜᱼᱟ ᱟᱨ ᱚᱱᱟᱜᱮ ᱟᱞᱮ ᱫᱚᱞᱮ ᱠᱩᱥᱤᱭᱟᱜᱼᱟ ᱡᱮᱢᱚᱱ ᱡᱟᱦᱟᱱ ᱪᱤᱛᱟᱹᱨ ᱜᱮ ᱵᱮᱱᱟᱣ ᱞᱮᱠᱷᱟᱱ ᱚᱱᱟ ᱨᱮᱱᱤᱡ ᱢᱟᱲᱟᱝ ᱪᱤᱛᱟᱹᱨᱮ ᱧᱮᱞᱮᱭᱟ ᱟᱨ ᱚᱱᱟ ᱧᱮᱞ ᱠᱟᱛᱮᱫ ᱜᱮ ᱟᱢ ᱦᱚᱸ ᱚᱱᱟ ᱪᱤᱛᱟᱹᱨᱮᱢ ᱵᱮᱱᱟᱣᱟ ᱟᱨ ᱤᱧᱟᱹᱜ ᱪᱤᱛᱟᱹᱨ ᱵᱮᱱᱟᱣ ᱚᱠᱛᱚ ᱫᱚ ᱯᱮᱱᱥᱤᱞ ᱨᱚᱵᱟᱨ ᱨᱚᱝ ᱪᱷᱚᱪᱟᱵᱟᱨ ᱮᱢᱟᱱ ᱛᱮᱭᱟᱜ ᱥᱟᱢᱟᱱ ᱜᱮᱧ ᱵᱮᱵᱚᱦᱟᱨᱟ ᱟᱨ ᱱᱚᱣᱟ ᱠᱚ ᱠᱤᱨᱤᱧ ᱞᱟᱹᱜᱤᱫ ᱛᱮᱫᱚ ᱵᱟᱡᱟᱨ ᱫᱚᱠᱟᱱ ᱠᱚᱨᱮ ᱜᱮ ᱧᱟᱢᱚᱜᱚᱜᱼᱟ ᱟᱨ ᱚᱱᱟ ᱠᱤᱨᱤᱧ ᱞᱟᱹᱜᱤᱫ ᱛᱮ ᱠᱤᱪᱷᱩ ᱴᱟᱠᱟ ᱦᱚᱸ ᱫᱚᱨᱠᱟᱨᱚᱜ ᱜᱮᱭᱟ ᱴᱟᱠᱟ ᱮᱢ ᱠᱟᱛᱮᱫ ᱞᱮ ᱠᱤᱨᱤᱧᱟ ᱟᱨ ᱪᱩᱲᱤ ᱥᱟᱠᱟᱢ ᱫᱚ ᱟᱹᱰᱤ ᱵᱟᱹᱲᱛᱤ ᱜᱚᱱᱚᱝ ᱱᱚᱣᱟ ᱞᱟᱹᱜᱤᱫ ᱛᱮ ᱦᱩᱭᱩᱜ ᱠᱟᱱᱟ ᱡᱮ ᱟᱹᱰᱤ ᱢᱮᱦᱱᱚᱛ ᱠᱟᱛᱮᱫ ᱜᱮᱠᱚ ᱵᱮᱱᱟᱣᱮᱫᱼᱟ ᱚᱱᱟ ᱞᱟᱹᱜᱤᱫ ᱛᱮ ᱟᱫᱚ ᱡᱟᱹᱥᱛᱤ ᱠᱚ ᱜᱚᱱᱚᱝ ᱟᱜ ᱠᱟᱱᱟ ᱚᱱᱟ ᱠᱚ ᱱᱤᱡᱮᱛᱮ ᱵᱮᱱᱟᱣ ᱞᱮᱠᱷᱟᱱ ᱱᱤᱡᱮ ᱦᱚᱸ ᱡᱟᱦᱟᱸ ᱥᱟᱢᱟᱱ ᱠᱚ ᱞᱟᱜᱟᱜᱼᱟ ᱚᱱᱟ ᱟᱛᱮᱫᱜᱮ ᱵᱮᱱᱟᱣ ᱠᱟᱛᱮᱫ ᱱᱤᱡᱮ ᱦᱚᱸ ᱵᱮᱵᱚᱦᱟᱨ ᱫᱟᱲᱮᱭᱟᱜᱼᱟ